ᱦᱮᱸ ᱦᱮᱞᱳ ᱦᱮᱸ ᱤᱧ ᱞᱟᱹᱭᱟᱹᱜ ᱟᱹᱧ ᱵᱤᱨᱥᱟᱹ ᱵᱮᱲᱟ ᱠᱷᱚᱡ ᱠᱷᱚᱵᱚᱨ ᱫᱚ ᱫᱟᱜᱟ ᱡᱟᱦᱟᱸ ᱯᱮ ᱟᱲᱟᱜᱮᱛ ᱴᱮᱝᱠᱟᱨ ᱨᱮᱱ ᱜᱚᱝᱠᱮ ᱠᱟᱱ ᱜᱮᱭᱟᱢ ᱥᱮ ᱦᱮᱸᱛᱚ ᱚᱱᱟ ᱜᱮ ᱛᱚ ᱢᱮᱱᱫᱚ ᱦᱩᱭᱩᱜ ᱠᱟᱱᱟ ᱱᱚᱜᱼᱚᱭ ᱡᱮ ᱫᱟᱜ ᱯᱮ ᱟᱲᱟᱜᱫᱟ ᱛᱚ ᱥᱚᱢᱚᱭ ᱨᱮ ᱫᱟᱜ ᱵᱟᱝ ᱦᱤᱡᱩᱜ ᱠᱟᱱᱟ ᱥᱚᱢᱚᱭ ᱨᱮ ᱫᱟᱜ ᱵᱟᱝ ᱦᱤᱡᱩᱜ ᱠᱟᱱᱟ ᱟᱨ ᱫᱟᱜ ᱦᱚᱸ ᱠᱚᱢ ᱠᱚᱢ ᱦᱤᱡᱩᱜ ᱠᱟᱱᱟ ᱠᱚᱢ ᱠᱚᱢ ᱦᱤᱡᱩᱜ ᱠᱟᱱᱟ ᱛᱟᱨᱯᱚᱨᱮ ᱟᱨᱚ ᱚᱱᱟᱨᱮ ᱜᱟᱱᱫᱟ ᱜᱟᱱᱫᱟ ᱦᱤᱡᱩᱜ ᱠᱟᱱᱟ ᱚᱱᱟ ᱠᱚ ᱠᱤᱪᱷᱩ ᱯᱚᱨᱤᱥᱠᱟᱨ ᱵᱷᱟᱵ ᱠᱟᱛᱮ ᱟᱲᱟᱜᱽ ᱯᱮ ᱫᱟᱜ ᱫᱚ ᱦᱮᱸ ᱦᱮᱸ ᱦᱮᱸ ᱦᱮᱸ ᱦᱮᱸ ᱦᱮᱸᱛᱚ ᱦᱮᱸ ᱦᱮᱸ ᱦᱮᱸᱛᱚ ᱦᱮᱸ ᱦᱮᱸ ᱚᱱᱟᱜᱮ ᱴᱷᱤᱠᱜᱮᱭᱟ ᱛᱟᱦᱞᱮ ᱫᱚᱦᱚᱭ ᱫᱤᱧ